ᱡᱟᱦᱟᱸ ᱱᱟᱠᱷᱟ ᱠᱷᱚᱱ ᱪᱟᱸᱫᱳᱭ ᱨᱟᱠᱟᱵᱼᱟ ᱚᱱᱟᱫᱚ ᱯᱩᱨᱩᱵ ᱱᱟᱠᱷᱟ ᱵᱚᱱ ᱢᱮᱛᱟᱜᱼᱟ ᱟᱨ ᱡᱟᱦᱟᱸ ᱱᱟᱠᱷᱟ ᱨᱮ ᱪᱟᱸᱫᱳᱭ ᱦᱟᱹᱥᱩᱨᱚᱜᱼᱟ ᱚᱱᱟᱫᱚ ᱯᱚᱥᱪᱤᱢ ᱱᱟᱠᱷᱟ ᱵᱚᱱ ᱢᱮᱛᱟᱜᱼᱟ ᱟᱨ ᱚᱱᱟᱠᱷᱚᱱ ᱦᱟᱱᱛᱮ ᱢᱤᱫᱴᱤᱡ ᱢᱮᱱᱟᱜᱼᱟ ᱩᱛᱛᱚᱨ ᱱᱟᱠᱷᱟ ᱡᱟᱦᱟᱸ ᱵᱩᱨᱩ ᱦᱮᱢᱟᱞ ᱵᱩᱨᱩ ᱛᱟᱵᱚᱱ ᱢᱮᱱᱟᱜᱼᱟ ᱚᱱᱟᱫᱚ ᱩᱛᱛᱚᱨ ᱱᱟᱠᱷᱟ ᱟᱨ ᱡᱟᱦᱟᱸ ᱯᱟᱴᱷᱟ ᱫᱚᱨᱭᱟ ᱢᱮᱱᱟᱜᱼᱟ ᱚᱱᱟ ᱫᱚ ᱫᱚᱠᱽᱠᱷᱤᱱ ᱱᱟᱠᱷᱟ ᱦᱩᱭᱮᱱᱟ ᱤᱧ ᱡᱟᱦᱟᱸ ᱴᱚᱴᱷᱟᱨᱤᱧ ᱛᱟᱦᱮᱱᱟ ᱚᱱᱟ ᱴᱚᱴᱷᱟ ᱨᱮᱱᱟᱜ ᱯᱩᱚᱵ ᱱᱟᱠᱷᱟ ᱨᱮᱫᱚ ᱜᱷᱚᱱᱴᱟ ᱴᱚᱞᱟ ᱢᱮᱱᱟᱜᱼᱟ ᱯᱚᱥᱪᱷᱤᱢ ᱱᱟᱠᱷᱟ ᱨᱮᱫᱚ ᱟᱡᱟᱫ ᱱᱚᱜᱚᱨ ᱢᱮᱱᱟᱜᱼᱟ ᱩᱛᱛᱚᱨ ᱱᱟᱠᱷᱟ ᱨᱮᱫᱚ ᱥᱚᱨᱫᱟᱨ ᱠᱳᱞᱳᱱᱤ ᱢᱮᱱᱟᱜᱼᱟ ᱟᱨ ᱫᱚᱠᱠᱷᱤᱱ ᱱᱟᱠᱷᱟ ᱨᱮᱫᱚ ᱦᱩᱭᱩᱜ ᱠᱟᱱᱟ ᱡᱟᱴᱟ ᱴᱚᱞᱤ ᱟᱨ ᱚᱱᱟᱠᱷᱚᱱ ᱡᱩᱫᱤᱢ ᱯᱟᱨᱚᱢᱚᱜᱼᱟ ᱮᱱᱠᱷᱟᱡ ᱚᱱᱟᱫᱚ ᱦᱩᱭᱩᱜᱼᱟ ᱵᱟᱦᱟ ᱜᱟᱲ ᱠᱚ